ᱛᱷᱟᱱᱤᱛ ᱥᱠᱩᱞ ᱟᱥᱲᱟ ᱵᱷᱩᱨᱛᱤ ᱦᱚᱨᱟ ᱫᱚ ᱟᱹᱰᱤ ᱱᱚᱰᱮ ᱫᱚ ᱡᱮᱦᱮᱛᱩ ᱴᱚᱞᱟᱯᱟᱲᱟ ᱨᱮᱜᱮ ᱥᱠᱩᱞ ᱟᱫᱚ ᱟ ᱰᱤ ᱡᱚᱴᱤᱞ ᱫᱚ ᱵᱟ ᱱᱩᱜᱼᱟ ᱱᱚᱰᱮ ᱫᱚ ᱚᱱᱟ ᱢᱤᱫᱼᱵᱟᱨ ᱱᱚᱛᱷᱤ ᱩᱫᱩᱜ ᱞᱮᱠᱷᱟᱱ ᱜᱮ ᱦᱩᱭᱩᱜᱼᱟ ᱚᱱᱟ ᱠᱚᱫᱚ ᱚᱱᱟ ᱡᱚᱱᱢᱚ ᱥᱟᱨᱴᱤᱯᱷᱤᱠᱮᱴ ᱟᱨ ᱟᱫᱷᱟᱨ ᱠᱚ ᱟᱨ ᱜᱚᱼᱵᱟᱵᱟᱣᱟᱜ ᱤᱭᱟᱹ ᱟᱫᱷᱟᱨ ᱡᱚᱱᱢᱚ ᱥᱟᱨᱴᱤᱯᱷᱤᱠᱮᱴ ᱤᱱᱟᱹ ᱠᱚᱜᱮ ᱞᱟᱜᱟᱜᱼᱟ ᱟᱫᱚ ᱟᱨ ᱱᱚᱣᱟ ᱥᱠᱩᱞ ᱠᱚᱨᱮ ᱫᱚ ᱛᱷᱟᱱᱤᱛ ᱥᱠᱩᱞ ᱨᱮᱫᱚ ᱮᱠᱷᱚᱱ ᱛᱮᱢᱚᱱ ᱯᱷᱤ ᱠᱚᱫᱚ ᱵᱟ ᱱᱩᱜᱼᱟ ᱱᱚᱣᱟ ᱠᱚᱨᱮ ᱫᱚ ᱵᱤᱱᱟᱹ ᱯᱚᱭᱥᱟ ᱛᱮᱜᱮ ᱠᱚ ᱯᱟᱲᱦᱟᱜ ᱠᱟᱱᱟ ᱟᱫᱚ ᱵᱤᱱᱟᱹ ᱯᱚᱭᱥᱟ ᱛᱮ ᱯᱟᱲᱦᱟᱣ ᱠᱟᱛᱮ ᱫᱚ ᱚᱱᱮ ᱥᱩᱵᱤᱫᱟ ᱫᱚ ᱢᱮᱱᱟᱜ ᱜᱮᱭᱟ ᱟᱫᱚ ᱛᱚᱵᱮ ᱟᱨ ᱢᱤᱫᱴᱟᱹᱝ ᱵᱮᱯᱟᱨ ᱦᱩᱭᱩᱜ ᱠᱟᱱᱟᱪᱚᱴ ᱥᱚᱱ ᱠᱚ ᱨᱟᱠᱟᱵ ᱪᱟᱞᱟᱣ ᱞᱮᱱᱠᱷᱟᱱ ᱫᱚ ᱟᱜ ᱩᱱ ᱫᱚ ᱯᱚᱭᱥᱟ ᱫᱚ ᱞᱟᱜᱟᱜ ᱠᱟᱱ ᱜᱮᱭᱟ ᱵᱟᱨᱚ ᱠᱞᱟᱥ ᱦᱟᱱᱟ ᱥᱟ ᱫᱚ ᱛᱚᱠᱷᱚᱱ ᱫᱚ ᱟᱵᱟᱨ ᱯᱚᱭᱥᱟ ᱞᱟᱜᱟᱜ ᱜᱮᱭᱟ ᱟᱨ ᱛᱷᱟᱱᱤᱛ ᱥᱠᱩᱞ ᱨᱮᱫᱚ ᱱᱚᱣᱟ ᱠᱚᱫᱚ ᱴᱟᱠᱟ ᱯᱚᱭᱥᱟ ᱫᱚ ᱵᱟᱝ ᱞᱟᱜᱟᱜᱼᱟ ᱟᱨ ᱵᱷᱚᱨᱛᱤ ᱦᱚᱨᱟ ᱠᱚᱫᱚ ᱟ ᱰᱤ ᱥᱚᱦᱚᱡᱽ ᱜᱮᱭᱟ